ᱯᱚᱛᱚᱵ ᱵᱮᱜᱚᱨ ᱤᱧ ᱠᱷᱚᱵᱚᱨ ᱥᱟᱠᱟᱢ ᱤᱧ ᱯᱟᱲᱦᱟᱣ ᱜᱮᱭᱟ ᱡᱮᱢᱚᱱ ᱟᱵᱚ ᱫᱤᱥᱚᱢ ᱨᱮ ᱥᱮ ᱵᱚᱨᱛᱚᱢᱟᱱ ᱨᱮ ᱡᱟᱦᱟᱸ ᱠᱚ ᱜᱷᱚᱴᱚᱱᱟ ᱜᱷᱚᱴᱟᱜ ᱠᱟᱱᱟ ᱠᱷᱚᱵᱚᱨ ᱠᱚ ᱚᱱᱟᱠᱚ ᱵᱟᱲᱟᱭ ᱞᱟᱹᱜᱤᱫ ᱛᱮ ᱤᱧ ᱠᱷᱚᱵᱚᱨ ᱥᱟᱠᱟᱢᱤᱧ ᱯᱟᱲᱦᱟᱣᱟ ᱚᱱᱟ ᱠᱚᱫᱚ ᱦᱩᱭᱩᱜ ᱠᱟᱱᱟ ᱟᱱᱚᱱᱫᱚ ᱵᱟᱡᱟᱨ ᱯᱚᱛᱨᱤᱠᱟ ᱯᱨᱚᱛᱤᱫᱤᱱ ᱵᱚᱨᱛᱚᱢᱟᱱ ᱟᱨᱚ ᱮᱢᱟᱱ ᱛᱮᱭᱟᱜ